ᱟᱵᱚ ᱡᱟ ᱱᱚᱣᱟ ᱟᱪᱟᱨ ᱵᱤᱪᱟᱹᱨ ᱫᱚ ᱡᱮᱢᱚᱱ ᱥᱚᱦᱨᱟᱭ ᱵᱟᱦᱟ ᱥᱚᱦᱨᱟᱭ ᱨᱮ ᱟᱵᱚ ᱟᱭᱢᱟ ᱜᱮ ᱦᱚᱲ ᱵᱚᱱ ᱡᱟᱣᱨᱟᱜ ᱠᱟᱱᱟ ᱟᱵᱚ ᱱᱚᱣᱟ ᱠᱚᱨᱮ ᱡᱟᱦᱟᱸ ᱨᱮ ᱟᱭᱢᱟ ᱯᱨᱳᱜᱨᱟᱢ ᱠᱚ ᱦᱩᱭᱩᱜ ᱠᱟᱱᱟ ᱥᱚᱦᱨᱟᱭ ᱠᱚᱨᱮ ᱛᱟᱯᱚᱨᱮ ᱠᱳᱢᱯᱤᱴᱤᱥᱮᱱ ᱠᱚ ᱦᱩᱭᱩᱜ ᱠᱟᱱᱟ ᱫᱚᱝ ᱞᱟᱜᱽᱬᱮ ᱛᱟᱯᱚᱨᱮ ᱵᱟᱦᱟ ᱦᱩᱭᱩᱜ ᱠᱟᱱᱟ ᱵᱟᱦᱟ ᱫᱚ ᱟᱵᱚᱣᱟᱜ ᱟᱹᱰᱤ ᱨᱟᱹᱥᱠᱟᱹ ᱤᱭᱟᱹ ᱠᱟᱱᱟ ᱯᱚᱨᱚᱵᱽ ᱠᱟᱱᱟ ᱡᱟᱦᱟᱸ ᱦᱩᱭᱩᱜ ᱠᱟᱱᱟ ᱟᱹᱰᱤ ᱟᱸᱴ ᱵᱚᱱ ᱨᱟᱹᱠᱟᱹᱭᱮᱫᱟ ᱵᱟᱦᱟ ᱨᱮ ᱟᱹᱰᱤ ᱟᱸᱴ ᱠᱚ ᱮᱱᱮᱡ ᱥᱮᱨᱮᱧ ᱮᱫᱟ ᱛᱟᱯᱚᱨᱮ ᱡᱟᱦᱟᱸ ᱟᱵᱚ ᱱᱚᱣᱟ ᱠᱚᱨᱮ ᱯᱟᱛᱟ ᱦᱩᱭᱩᱜ ᱯᱟᱛᱟ ᱢᱮᱞᱟ ᱦᱩᱭᱩᱜ ᱠᱟᱱᱟ ᱯᱟᱛᱟ ᱢᱮᱞᱟ ᱦᱩᱭᱩᱜ ᱠᱟᱱᱟ ᱟᱵᱚ ᱱᱚᱣᱟ ᱠᱚᱨᱮ ᱟᱹᱰᱤ ᱟᱸᱴ ᱦᱚᱲ ᱠᱚ ᱦᱤᱡᱩᱜ ᱠᱟᱱᱟ ᱟᱹᱰᱤ ᱟᱸᱴ ᱠᱚ ᱡᱟᱣᱨᱟᱜ ᱠᱟᱱᱟ ᱛᱟᱯᱚᱨᱮ ᱠᱳᱢᱯᱤᱴᱤᱥᱮᱱ ᱦᱩᱭᱩᱜ ᱠᱟᱱᱟ ᱟᱹᱰᱤ ᱜᱟᱱ ᱦᱚᱲᱠᱚ ᱦᱤᱡᱩᱜ ᱠᱟᱱᱟ ᱟᱹᱰᱤ ᱟᱸᱴ ᱠᱚ ᱮᱱᱮᱡ ᱥᱮᱨᱮᱧ ᱮᱫᱟ ᱠᱚ ᱚᱠᱚᱭ ᱠᱚ ᱚᱠᱟᱞᱮᱠᱟ ᱠᱚ ᱫᱟᱲᱮᱜ ᱚᱱᱠᱟ ᱠᱚ ᱮᱱᱮᱡᱚᱜ ᱠᱟᱱᱟ ᱟᱹᱰᱤ ᱟᱸᱴ ᱠᱳᱢᱯᱤᱴᱤᱥᱮᱱ ᱦᱩᱭᱩᱜ ᱠᱟᱱᱟ ᱠᱟᱡᱟᱠ ᱟᱹᱰᱤ ᱟᱹᱰᱤ ᱥᱟᱺᱜᱤᱧ ᱠᱷᱚᱱᱟ ᱟᱹᱰᱤ ᱟᱭᱢᱟ ᱟᱹᱛᱩ ᱠᱷᱚᱱ ᱟᱹᱰᱤ ᱡᱮᱞᱟ ᱠᱷᱚᱱ ᱥᱮ ᱮᱟᱴᱟᱜ ᱤᱭᱟᱹ ᱫᱮᱥ ᱠᱷᱚᱱᱠᱚ ᱟᱹᱜᱩᱭᱮᱫ ᱠᱚᱣᱟ ᱠᱚ ᱦᱚᱲ ᱠᱚ ᱥᱮᱠᱚ ᱦᱤᱡᱩᱜ ᱠᱟᱱᱟ ᱟᱹᱰᱤ ᱟᱸᱴ ᱟᱹᱰᱤ ᱜᱟᱱ ᱦᱚᱲ ᱠᱚ ᱡᱟᱣᱨᱟᱜ ᱠᱟᱱᱟ ᱟᱨ ᱟᱹᱰᱤ ᱟᱹᱰᱤ ᱨᱟᱹᱥᱠᱟᱹ ᱦᱩᱭᱩᱜ ᱠᱟᱱᱟ ᱟᱹᱰᱤ ᱢᱚᱡᱽ ᱟᱹᱰᱤ ᱜᱮᱠᱚ ᱨᱟᱹᱥᱠᱟᱹᱭᱮᱫᱟ ᱡᱚᱛᱚ ᱠᱚᱜᱮ ᱛᱟᱯᱚᱨᱮ ᱡᱟᱦᱟᱸ ᱟᱵᱚᱣᱟᱜ ᱵᱟᱦᱟ ᱯᱚᱨᱚᱵᱽ ᱵᱟᱦᱟ ᱯᱚᱨᱚᱵᱽ ᱨᱮᱫᱚ ᱟᱹᱰᱤ ᱜᱮ ᱨᱟᱹᱥᱠᱟᱹ ᱦᱩᱭᱩᱜ ᱠᱟᱱᱟ ᱟᱵᱚ ᱟᱹᱛᱩ ᱚᱲᱟᱜ ᱨᱮ ᱥᱮ ᱡᱟᱦᱟᱸ ᱠᱚᱨᱮ ᱠᱳᱢᱯᱤᱴᱤᱥᱮᱱ ᱠᱚ ᱦᱩᱭᱩᱜ ᱠᱟᱱᱟ ᱚᱱᱟ ᱠᱚᱨᱮ ᱦᱚᱸ ᱠᱚ ᱪᱟᱞᱟᱜ ᱠᱟᱱᱟ ᱚᱱᱛᱮ ᱵᱟᱦᱟ ᱯᱚᱨᱚᱵᱽ ᱨᱮᱦᱚᱸ ᱟᱵᱚ ᱵᱟᱦᱟ ᱯᱚᱨᱚᱵᱽ ᱦᱩᱭᱩᱜ ᱠᱟᱱᱟ ᱡᱮᱢᱚᱱ ᱟᱵᱚ ᱫᱚ ᱱᱟᱱᱟ ᱠᱚ ᱥᱮ ᱫᱤᱫᱤ ᱛᱟᱠᱚ ᱠᱚᱵᱚᱱ ᱞᱟᱹᱭᱟᱠᱚ ᱠᱟᱱᱟ ᱩᱱᱠᱩ ᱦᱚᱸᱠᱚ ᱦᱤᱡᱩᱜ ᱠᱟᱱᱟ ᱟᱹᱰᱤ ᱟᱸᱴ ᱨᱟᱹᱥᱠᱟᱹ ᱦᱩᱭᱩᱜ ᱠᱟᱱᱟ ᱟᱹᱰᱤ ᱜᱟᱱ ᱟᱹᱰᱤ ᱜᱟᱱ ᱨᱟᱹᱥᱠᱟᱹ ᱦᱩᱭᱩᱜ ᱠᱟᱱᱟ ᱟᱵᱚ ᱵᱟᱦᱟ ᱥᱚᱦᱨᱟᱭ ᱠᱚᱨᱮ ᱫᱚ ᱟᱹᱰᱤ ᱟᱸᱴ